ᱟᱪᱪᱷᱟ ᱜᱚᱝᱠᱮ ᱢᱟᱥᱮ ᱞᱟᱹᱭ ᱢᱮ ᱟᱢ ᱫᱚ ᱪᱮᱫ ᱪᱮᱫ ᱡᱚᱢᱟᱜ ᱠᱚᱢ ᱠᱩᱥᱤᱭᱟᱜᱼᱟ ᱟᱞᱮ ᱵᱤᱨᱵᱷᱩᱢ ᱨᱮᱢᱟᱜ ᱛᱚ ᱡᱟᱹᱥᱛᱤ ᱠᱟᱭᱛᱮ ᱵᱟᱝ ᱧᱟᱢᱚᱜ ᱮᱱᱛᱮ ᱨᱮᱦᱚᱸ ᱡᱟᱦᱟᱸ ᱥᱟᱱᱛᱟᱲ ᱫᱚ ᱜᱩᱲ ᱯᱤᱴᱷᱟᱹ ᱰᱩᱢᱵᱩᱜ ᱡᱤᱞ ᱯᱤᱴᱷᱟᱹ ᱠᱚᱜᱮ ᱫᱚᱢᱮᱧ ᱠᱩᱥᱤᱭᱟᱜᱼᱟ ᱟᱨ ᱚᱱᱟ ᱫᱚ ᱥᱟᱱᱛᱟᱲᱟᱜ ᱢᱤᱫᱴᱮᱱ ᱟᱹᱨᱤᱪᱟᱹᱞᱤ ᱨᱮᱭᱟᱜ ᱢᱤᱫᱴᱮᱱ ᱯᱟᱴ ᱠᱟᱱᱟ ᱚᱱᱟ ᱦᱤᱥᱟᱹᱵᱽ ᱛᱮᱦᱚᱸ ᱫᱚᱢᱮᱜᱤᱧ ᱠᱩᱥᱤᱭᱟᱜᱼᱟ